ᱤᱥᱤᱱᱼᱵᱟᱥᱟᱝ ᱫᱚ ᱛᱤᱨᱞᱟᱹ ᱠᱚᱣᱟᱜ ᱠᱟᱹᱢᱤ ᱜᱮ ᱠᱟᱱᱟ ᱢᱮᱱᱠᱷᱟᱱ ᱛᱤᱨᱞᱟᱹᱣᱟᱜ ᱡᱟᱦᱟᱸ ᱡᱩᱫᱤ ᱚᱥᱩᱵᱤᱫᱟ ᱥᱮ ᱫᱚᱢᱮ ᱜᱮ ᱨᱳᱜᱽ ᱟᱡᱟᱨ ᱨᱮ ᱯᱟᱲᱟᱣ ᱟᱠᱟᱱᱟᱭ ᱢᱮᱱᱠᱷᱟᱱ ᱩᱱ ᱨᱮᱫᱚ ᱠᱚᱲᱟ ᱦᱚᱯᱚᱱ ᱠᱚᱦᱚᱸ ᱠᱚ ᱤᱥᱤᱱᱼᱵᱟᱥᱟᱝᱟ ᱤᱧᱤᱡ ᱚᱲᱟᱜ ᱨᱮᱱ ᱠᱚᱲᱟ ᱦᱚᱯᱚᱱ ᱫᱚ ᱨᱩᱣᱟᱹ ᱞᱮᱱᱠᱷᱟᱱᱤᱧ ᱤᱥᱤᱱᱼᱵᱟᱥᱟᱝ ᱜᱮᱭᱟ